ᱞᱩᱠᱠᱷᱤᱨᱟᱢ ᱟᱢ ᱛᱚ ᱠᱚᱭᱮᱠ ᱴᱤ ᱡᱟᱭᱜᱟᱢ ᱫᱟᱲᱟ ᱟᱠᱟᱫᱟ ᱚᱠᱟ ᱠᱚ ᱡᱟᱭᱜᱟᱢ ᱫᱟᱲᱟ ᱛᱤᱭᱳᱜ ᱟᱠᱟᱫᱟ ᱛᱷᱚᱲᱟ ᱞᱟᱹᱭ ᱟᱸᱡᱚᱢᱟᱹᱧ ᱠᱷᱟᱱ ᱫᱟᱲᱟ ᱟᱠᱟᱫ ᱜᱮᱭᱟᱹᱧ ᱱᱚᱜ ᱚᱭ ᱡᱮᱢᱚᱱ ᱢᱩᱨᱥᱤᱫᱟᱵᱟᱫᱽ ᱨᱮ ᱦᱟᱡᱟᱨ ᱫᱩᱣᱟᱨᱤ ᱟᱨ ᱱᱚᱜ ᱚᱭ ᱢᱮᱱᱟᱜᱼᱟ ᱤᱭᱟᱹ ᱟᱥᱟᱱᱥᱳᱞ ᱪᱮᱛᱟᱱ ᱢᱟᱭᱛᱷᱚᱱ ᱰᱮᱢ ᱛᱟᱯᱚᱨᱮ ᱥᱤᱞᱫᱟᱹ ᱯᱟᱛᱟ ᱫᱤᱜᱷᱟ ᱦᱚᱧ ᱪᱟᱞᱟᱣ ᱟᱠᱟᱱ ᱜᱮᱭᱟ